ᱤᱧ ᱤᱧᱟᱹᱜ ᱤᱥᱠᱩᱞ ᱨᱮᱭᱟᱜ ᱤᱧᱟᱹᱜ ᱠᱷᱟᱛᱟ ᱨᱮ ᱯᱮᱱᱴᱤᱝ ᱮᱫ ᱛᱟᱦᱮᱸᱫᱼᱟ ᱛᱳ ᱤᱧᱨᱮᱱ ᱜᱟᱛᱮ ᱠᱚ ᱤᱧ ᱥᱩᱨ ᱨᱮᱜᱮ ᱠᱚ ᱛᱟᱦᱮᱸ ᱠᱟᱱᱟ ᱛᱳ ᱩᱱᱠᱩ ᱦᱚᱸᱧ ᱢᱮᱛᱟᱠᱚ ᱠᱟᱱᱟ ᱢᱮᱛᱟᱜ ᱠᱚᱣᱟᱧ ᱡᱮ ᱱᱚᱣᱟ ᱨᱚᱝᱴᱟᱜ ᱱᱚᱝᱠᱟ ᱢᱮᱥᱟ ᱠᱟᱛᱮᱫ ᱯᱩᱸᱰ ᱟᱨ ᱥᱟᱥᱟᱝ ᱢᱮᱥᱟ ᱠᱟᱛᱮᱫ ᱢᱤᱫᱴᱮᱱ ᱵᱷᱟᱹᱜᱤ ᱠᱟᱞᱟᱨ ᱧᱮᱞᱚᱜᱼᱟ ᱟᱨ ᱚᱱᱟ ᱠᱟᱨᱟᱞ ᱴᱟᱜ ᱮᱢᱟᱜ ᱠᱷᱟᱱ ᱢᱚᱡᱽᱜᱮ ᱧᱮᱞᱚᱜᱼᱟ ᱛᱳ ᱚᱱᱠᱟ ᱠᱚᱨᱟᱣ ᱤᱧ ᱢᱮᱛᱟᱫ ᱠᱚᱣᱟ ᱟᱨ ᱚᱱᱠᱟᱛᱮ ᱟᱸᱠᱷᱟᱣ ᱟᱸᱜᱼᱠᱷᱟᱱ ᱟᱨᱦᱚᱸ ᱵᱷᱟᱹᱜᱤ ᱧᱮᱞᱚᱜᱼᱟ ᱛᱳ ᱤᱧᱨᱮᱱ ᱜᱟᱟᱛᱮ ᱠᱚ ᱚᱱᱟ ᱠᱚᱜᱤᱧ ᱢᱮᱛᱟᱜ ᱠᱚᱣᱟ